ᱱᱚᱣᱟ ᱨᱮᱭᱟᱜ ᱯᱩᱛᱷᱤ ᱵᱮᱱᱟᱣ ᱫᱚ ᱱᱚᱣᱟ ᱢᱤᱢᱤᱫᱴᱤᱡ ᱟᱛᱳ ᱪᱟᱪᱞᱟᱣ ᱞᱟᱹᱜᱤᱫ ᱢᱤᱢᱤᱫᱴᱟᱝ ᱢᱟᱹᱡᱷᱤ ᱦᱟᱲᱟᱢ ᱱᱟᱭᱠᱮ ᱦᱟᱲᱟᱢ ᱡᱩᱜᱽ ᱢᱟᱹᱡᱷᱤ ᱱᱩᱠᱩ ᱠᱚᱠᱚ ᱛᱟᱦᱮᱱᱟ ᱟᱫᱚ ᱱᱩᱠᱩ ᱠᱚᱫᱚ ᱢᱟᱲᱟᱝ ᱥᱮᱱ ᱢᱟᱹᱱ ᱠᱚ ᱧᱟᱢᱮᱜ ᱛᱟᱦᱮᱱ ᱢᱟᱹᱱ ᱠᱚ ᱧᱟᱢᱮᱜ ᱛᱟᱦᱮᱸᱜ ᱩᱱᱠᱩ ᱧᱩᱛᱩᱢ ᱛᱮ ᱢᱤᱢᱤᱫᱴᱟᱝ ᱟᱛᱳ ᱨᱮ ᱢᱟᱹᱱ ᱫᱚ ᱱᱚᱝᱠᱟ ᱠᱚ ᱮᱢᱟ ᱠᱚ ᱠᱟᱱ ᱛᱟᱦᱮᱸᱜ ᱟᱢᱫᱚ ᱱᱚᱣᱟ ᱪᱟᱥ ᱢᱮ ᱥᱮ ᱱᱚᱣᱟ ᱨᱮᱭ ᱱᱚᱣᱟ ᱠᱷᱚᱱᱜᱮ ᱟᱢᱟᱜ ᱫᱚ ᱡᱟᱦᱟᱸᱢ ᱪᱟᱪᱞᱟᱣ ᱮᱜ ᱛᱟᱵᱚᱱᱟ ᱚᱱᱟ ᱠᱷᱚᱱᱫᱚ ᱚᱱᱟ ᱨᱮᱭᱟᱜ ᱠᱩᱲᱟᱹᱭ ᱫᱚ ᱱᱚᱣᱟ ᱠᱷᱚᱡ ᱜᱮ ᱦᱩᱭᱩᱜ ᱛᱟᱢᱟ ᱟᱫᱚ ᱚᱱᱠᱟ ᱚᱱᱠᱟᱛᱮ ᱱᱤᱛᱚᱜ ᱫᱚ ᱢᱮᱱᱫᱟᱠᱚ ᱠᱟᱜᱚᱡᱽ ᱠᱚᱞᱚᱢ ᱨᱮᱦᱚᱸ ᱟᱹᱰᱤᱜᱟᱱ ᱡᱟᱭᱜᱟ ᱠᱚ ᱢᱮᱱᱟᱜᱼᱟ ᱛᱟᱦᱚᱞᱮ ᱚᱱᱟᱫᱚ ᱮᱴᱟᱜ ᱮᱴᱟᱜ ᱦᱚᱲ ᱠᱚᱣᱟᱜ ᱤᱭᱟᱹᱨᱮ ᱯᱟᱲᱟᱣ ᱠᱟᱱ ᱠᱷᱟᱱ ᱟᱫᱚ ᱩᱱᱫᱚ ᱩᱱᱠᱩ ᱫᱚᱠᱚ ᱵᱷᱟᱜᱽ ᱠᱮᱫᱟ ᱵᱷᱟᱜᱽ ᱮᱫᱟᱠᱚ ᱟᱫᱚ ᱠᱚ ᱵᱷᱟᱜᱽ ᱜᱮᱫ ᱠᱷᱟᱱ ᱛᱟᱦᱚᱞᱮ ᱩᱱᱠᱩ ᱫᱚ ᱱᱤᱛᱚᱜ ᱴᱟᱠᱟ ᱯᱚᱭᱥᱟ ᱨᱮᱠᱚ ᱯᱚᱨᱤᱱᱚᱛᱚ ᱠᱮᱫᱟ ᱡᱮ ᱛᱟᱦᱚᱞᱮ ᱪᱤᱠᱟᱹ ᱠᱟᱛᱮ ᱱᱩᱠᱩ ᱫᱚ ᱢᱟᱹᱱ ᱵᱚᱱ ᱮᱢᱟ ᱠᱚᱣᱟ ᱟᱨ ᱯᱚᱭᱥᱟ ᱴᱟᱠᱟ ᱯᱚᱭᱥᱟᱨᱮ ᱡᱚᱠᱷᱚᱱ ᱤᱫᱤ ᱦᱩᱭᱱᱟ ᱩᱱᱫᱚ ᱩᱱᱠᱩ ᱫᱚ ᱵᱚᱪᱷᱚᱨ ᱵᱚᱪᱷᱚᱨ ᱛᱟᱦᱚᱞᱮ ᱴᱟᱠᱟ ᱯᱚᱭᱥᱟ ᱫᱚᱠᱚ ᱵᱟᱲᱦᱟᱣ ᱤᱫᱤᱭᱮᱫᱟ ᱟᱫᱚ ᱱᱩᱠᱩ ᱠᱚ ᱵᱟᱲᱦᱟᱣ ᱤᱫᱤᱭᱮᱫᱟ ᱢᱟᱱᱮ ᱵᱮᱵᱽᱥᱟᱨᱮ ᱯᱚᱨᱤᱱᱚᱛᱚᱜ ᱠᱟᱱᱟ ᱡᱮᱢᱚᱱ ᱯᱨᱚᱛᱤ ᱵᱚᱛᱥᱚᱨ ᱡᱚᱫᱤ ᱠᱤᱪᱷᱩ ᱠᱤᱪᱷᱩ ᱴᱟᱠᱟ ᱯᱚᱭᱥᱟ ᱵᱟᱹᱲᱛᱤᱜᱼᱟ ᱚᱱᱟ ᱫᱚᱦᱚ ᱞᱮᱠᱷᱟᱱ ᱛᱟᱭᱚᱢ ᱫᱟᱨᱟᱢ ᱦᱟᱯᱮᱱ ᱫᱤᱱ ᱫᱟᱲᱮ ᱟᱵᱚᱱ ᱪᱤᱠᱟᱹᱛᱮ ᱱᱚᱜᱼᱚ ᱱᱚᱝᱠᱟᱱᱟᱜ ᱜᱮ ᱡᱮᱢᱚᱱ ᱵᱤᱨᱼᱵᱩᱨᱩ ᱦᱚᱸ ᱢᱟᱲᱟᱝ ᱥᱮᱫ ᱫᱚ ᱟᱹᱰᱤᱜᱟᱱ ᱵᱤᱨᱼᱵᱩᱨᱩ ᱠᱚ ᱛᱟᱦᱮᱸ ᱠᱟᱱᱟ ᱱᱤᱛᱚᱜ ᱫᱚ ᱟᱥᱛᱮ ᱟᱥᱛᱮ ᱛᱮ ᱠᱤᱪᱷᱩ ᱠᱚᱢ ᱦᱮᱡ ᱮᱱᱟ ᱢᱟᱜ ᱵᱟᱲᱟ ᱠᱮᱜ ᱛᱮ ᱱᱤᱛᱚᱜ ᱫᱚ ᱫᱚᱦᱚᱭᱟᱵᱚᱱ ᱪᱮᱫ ᱞᱮᱠᱟ ᱠᱟᱛᱮ ᱱᱚᱣᱟ ᱦᱚᱸ ᱢᱟᱱᱮ ᱟᱛᱳ ᱟᱛᱳ ᱠᱚᱢᱤᱴᱤ ᱠᱚ ᱵᱮᱱᱟᱣ ᱠᱟᱛᱮ ᱩᱱᱠᱩᱣᱟᱜ ᱦᱚᱸ ᱠᱟᱹᱴᱤᱡ ᱡᱳᱨᱛᱮ ᱡᱩᱫᱤ ᱱᱚᱝᱠᱟᱱᱟᱜ ᱥᱤᱥᱴᱮᱢ ᱦᱩᱭᱩᱜᱼᱟ ᱡᱮ ᱟᱵᱚ ᱱᱚᱣᱟ ᱠᱚᱵᱚᱱ ᱨᱚᱠᱠᱷᱟ ᱞᱮᱠᱷᱟᱱ ᱟᱵᱚᱱᱟᱜ ᱦᱩᱭᱩᱜᱼᱟ ᱟᱨ ᱱᱚᱣᱟ ᱠᱚᱜᱮ ᱵᱚᱱ ᱵᱟᱹᱲᱤᱡ ᱞᱮᱠᱷᱟᱱ ᱦᱟᱯᱮᱱ ᱫᱤᱱ ᱨᱮ ᱚᱠᱟ ᱨᱮᱵᱚᱱ ᱧᱟᱢᱟ